ᱟᱞᱮᱭᱟᱜ ᱴᱚᱴᱷᱟ ᱨᱮᱭᱟᱜ ᱠᱤᱪᱷᱩ ᱟᱛᱳ ᱢᱮᱱᱟᱜᱼᱟ ᱡᱟᱦᱟᱸ ᱫᱚ ᱞᱟᱠᱪᱟᱨ ᱮᱱᱮᱡ ᱥᱮᱨᱮᱧ ᱛᱮᱜᱮ ᱩᱯᱨᱩᱢ ᱫᱚ ᱦᱩᱭᱩᱜ ᱛᱟᱞᱮᱭᱟ ᱢᱟᱱᱮ ᱟᱞᱮᱭᱟᱜ ᱟᱛᱳ ᱨᱮᱱᱟᱜ ᱠᱟᱛᱷᱟ ᱜᱤᱧ ᱞᱟᱹᱭ ᱦᱚᱪᱚᱭᱮᱫᱟ ᱡᱟᱦᱟᱸ ᱫᱚ ᱥᱤᱸᱜᱟᱹᱲ ᱵᱮᱲᱟ ᱡᱷᱚᱛᱚ ᱦᱚᱲ ᱧᱟᱯᱟᱢ ᱠᱟᱛᱮᱜ ᱵᱳᱫᱤ ᱛᱟᱠᱚ ᱫᱤᱫᱤ ᱛᱟᱠᱚ ᱢᱟᱹᱭ ᱛᱟᱠᱚ ᱡᱟᱦᱟᱸᱭ ᱥᱟᱱᱟᱢ ᱠᱚᱜᱮ ᱦᱮᱡ ᱥᱟᱯᱲᱟᱣ ᱠᱟᱛᱮᱜ ᱟᱞᱮ ᱱᱚᱰᱮ ᱮᱱᱮᱡ ᱥᱮᱨᱮᱧ ᱞᱮ ᱠᱚᱨᱟᱣᱟ ᱱᱚᱣᱟ ᱮᱱᱮᱡ ᱥᱮᱨᱮᱧ ᱛᱮᱫᱚ ᱟᱞᱮᱭᱟᱜ ᱡᱟᱦᱟᱸ ᱫᱚ ᱥᱚᱦᱨᱟᱭ ᱠᱟᱱᱟ ᱰᱟᱱᱴᱟ ᱦᱚᱞᱮ ᱮᱱᱮᱡᱟ ᱞᱟᱜᱽᱲᱮ ᱦᱚᱞᱮ ᱮᱱᱮᱡᱟ ᱯᱟᱛᱟᱦᱚᱸ ᱯᱟᱛᱟ ᱦᱚᱸᱞᱮ ᱮᱱᱮᱡᱟ ᱫᱚᱝ ᱦᱚᱞᱮ ᱮᱱᱮᱡᱟ ᱠᱟᱨᱟᱢ ᱦᱚᱸᱞᱮ ᱫᱚᱱ ᱜᱮᱭᱟ ᱱᱤᱝᱠᱟᱹ ᱛᱮᱜᱮ ᱟᱵᱚᱣᱟᱜ ᱢᱟᱱᱮ ᱱᱟᱦᱟᱜ ᱥᱮᱨᱣᱟ ᱨᱮᱫᱚ ᱟᱵᱚᱣᱟᱜ ᱮᱱᱮᱡ ᱥᱮᱨᱮᱧ ᱛᱮᱜᱮ ᱟᱵᱚᱣᱟᱜ ᱱᱚᱣᱟ ᱩᱯᱨᱩᱢ ᱫᱚ ᱦᱩᱭᱩᱜ ᱛᱟᱵᱳᱱᱟ